ᱟᱵᱚ ᱥᱟᱶᱛᱟᱞ ᱥᱚᱢᱟᱡᱽ ᱨᱮ ᱟᱭᱢᱟ ᱯᱚᱨᱚᱵᱽ ᱜᱮ ᱢᱮᱱᱟᱜ ᱛᱟᱵᱚᱱᱟ ᱟᱭᱢᱟ ᱨᱚᱠᱚᱢ ᱡᱚᱢᱟᱜ ᱵᱚᱱ ᱤᱥᱤᱱ ᱜᱮᱭᱟ ᱦᱮᱸ ᱱᱚᱜᱼᱚᱭ ᱡᱟᱱᱛᱷᱟᱲ ᱨᱮ ᱚᱱᱟ ᱜᱚᱴ ᱴᱟᱺᱰᱤ ᱠᱚ ᱪᱟᱞᱟᱜᱼᱟ ᱢᱤᱫᱴᱮᱱ ᱥᱤᱢ ᱠᱚ ᱵᱚᱸᱜᱟᱭᱮᱭᱟ ᱥᱩᱲᱟᱹᱭᱟᱠᱚ ᱠᱚᱲᱟ ᱦᱚᱯᱚᱱ ᱠᱚ ᱪᱟᱞᱟᱜᱼᱟ ᱥᱳᱲᱮ ᱠᱚ ᱡᱚᱢᱟ ᱥᱟᱱᱟᱢ ᱜᱮ ᱛᱟᱨᱯᱚᱨᱮ ᱫᱚ ᱥᱚᱱᱫᱷᱮ ᱵᱮᱞᱟ ᱫᱚ ᱦᱮᱡ ᱠᱟᱛᱮᱜ ᱫᱚ ᱡᱟᱱᱛᱷᱟᱲ ᱞᱟᱹᱰᱩ ᱦᱩᱭᱩᱜᱼᱟ ᱡᱟᱱᱛᱷᱟᱲ ᱯᱚᱨᱚᱵᱽ ᱨᱮᱫᱚ ᱡᱟᱱᱛᱷᱟᱲ ᱞᱟᱹᱰᱩᱭᱟᱠᱚ ᱟᱨ ᱛᱟᱨᱯᱚᱨᱮ ᱦᱩᱭᱩᱜ ᱠᱟᱱᱟ ᱥᱚᱨᱦᱟᱭ ᱥᱚᱨᱦᱟᱭ ᱯᱚᱨᱚᱵᱽ ᱨᱮᱫᱚ ᱦᱩᱭᱩᱜ ᱠᱟᱱᱟ ᱯᱤᱴᱷᱟᱹᱭᱟᱠᱚ ᱢᱚᱡᱽ ᱜᱮ ᱤᱥᱤᱱ ᱵᱟᱥᱟᱝ ᱯᱟᱛᱲᱟ ᱯᱤᱴᱷᱟᱹᱭᱟᱠᱚ ᱤᱥᱤᱱ ᱵᱟᱥᱟᱝ ᱯᱚᱨ ᱢᱤᱥᱨᱟᱛ ᱠᱚ ᱦᱤᱡᱩᱜᱼᱟ ᱩᱱᱠᱩ ᱞᱟᱹᱜᱤᱫ ᱵᱷᱟᱜᱮ ᱢᱚᱱᱫᱚ ᱠᱚ ᱠᱚᱨᱟᱣᱟ ᱛᱟᱨᱯᱚᱨᱮ ᱦᱩᱭᱩᱜ ᱠᱟᱱᱟ ᱮ ᱢᱟᱜᱽ ᱢᱟᱜᱽ ᱫᱚ ᱦᱩᱭᱩᱜ ᱠᱟᱱᱟ ᱥᱟᱠᱨᱟᱛ ᱠᱚ ᱢᱮᱛᱟᱜᱼᱟ ᱥᱟᱠᱨᱟᱛ ᱯᱚᱨᱚᱵᱽ ᱚᱱᱟ ᱨᱮᱫᱚ ᱚᱱᱟᱨᱮ ᱯᱩᱡᱟᱹᱭᱟᱠᱚ ᱵᱚᱞᱮ ᱱᱚᱣᱟ ᱯᱤᱴᱷᱟᱹᱭᱟᱠᱚ ᱯᱤᱴᱷᱟᱹ ᱠᱚ ᱛᱩᱧᱼᱟ ᱠᱚᱲᱟ ᱦᱚᱯᱚᱱ ᱱᱚᱣᱟ ᱯᱤᱴᱷᱟᱹ ᱫᱚ ᱦᱩᱭᱩᱜ ᱠᱟᱱᱟ ᱫᱩᱞ ᱯᱤᱴᱷᱟᱹᱭᱟᱠᱚ ᱱᱚᱣᱟ ᱫᱚ ᱫᱩᱞ ᱯᱤᱴᱷᱟᱹᱭᱟᱠᱚ ᱞᱟᱹᱴᱩ ᱯᱟᱨᱟ ᱟᱨ ᱠᱚ ᱤᱫᱤᱭᱟ ᱟᱫᱚ ᱚᱱᱟ ᱠᱟᱭᱨᱟ ᱤᱭᱟᱹ ᱨᱮᱠᱚ ᱫᱚᱦᱚᱭᱟ ᱠᱟᱭᱨᱟ ᱠᱚ ᱵᱤᱫᱟ ᱚᱱᱟ ᱨᱮᱠᱚ ᱫᱚᱦᱚᱭᱟ ᱫᱚᱦᱚ ᱠᱟᱛᱮᱜ ᱠᱚᱲᱟ ᱦᱚᱯᱚᱱ ᱟᱫᱚ ᱠᱚ ᱛᱩᱧᱟ ᱚᱱᱟ ᱫᱩᱞ ᱯᱤᱴᱷᱟᱹ ᱫᱚ ᱛᱩᱧ ᱡᱚᱥ ᱞᱮᱠᱷᱟᱱ ᱠᱚ ᱚᱱᱟ ᱡᱮᱨᱚᱠᱚᱢ ᱠᱚ ᱮᱴᱟᱜ ᱠᱚᱲᱟ ᱜᱤᱫᱽᱨᱟᱹ ᱠᱚ ᱛᱩᱧ ᱡᱚᱥᱼᱫᱟ ᱚᱱᱠᱟ